ᱮᱱᱮᱡ ᱥᱮᱨᱮᱧ ᱟᱹᱰᱤ ᱨᱟᱹᱥᱠᱟᱹ ᱢᱟ ᱵᱚᱱ ᱨᱟᱹᱥᱠᱟᱹᱜ ᱜᱮᱭᱟ ᱛᱚ ᱱᱤᱛᱳᱜ ᱫᱷᱟᱹᱨᱤᱡ ᱮᱱᱮᱡ ᱥᱮᱨᱮᱧ ᱨᱮ ᱟᱵᱚ ᱨᱩᱥᱤᱠᱟ ᱵᱚᱱ ᱵᱮᱱᱟᱣ ᱟᱠᱟᱱᱟ ᱟᱨ ᱱᱤᱛᱳᱜ ᱩᱢᱮᱨ ᱠᱚᱦᱚᱸ ᱪᱟᱵᱟ ᱤᱫᱤ ᱠᱟᱛᱮᱫ ᱟᱹᱰᱤ ᱮᱱᱮᱡ ᱥᱮᱨᱮᱧ ᱢᱟ ᱦᱩᱭᱩᱜ ᱠᱟᱱ ᱜᱮᱭᱟ ᱛᱚ ᱮᱱᱮᱡ ᱥᱮᱨᱮᱧ ᱨᱮ ᱟᱵᱚ ᱵᱟᱵᱚᱱ ᱛᱟᱦᱮᱸ ᱞᱮᱱ ᱠᱷᱟᱱ ᱜᱚᱲᱚᱢ ᱜᱤᱫᱟᱹᱨ ᱜᱚᱲᱚᱢ ᱠᱚᱲᱟ ᱠᱚ ᱟᱹᱰᱤ ᱥᱚᱠᱛᱚ ᱠᱚ ᱨᱳᱦᱮᱫ ᱤᱧᱟᱹ ᱢᱤᱛᱟᱹᱧᱟ ᱠᱚ ᱜᱚᱲᱚᱢᱵᱟ ᱫᱮᱞᱟ ᱟᱢ ᱪᱟᱞᱟᱜ ᱢᱮ ᱮᱱᱮᱡ ᱥᱮᱨᱮᱧ ᱧᱚᱜᱽ ᱢᱮ ᱛᱚᱵᱮ ᱮᱱᱟᱝ ᱟᱠᱷᱲᱟ ᱛᱟᱵᱚ ᱨᱟᱹᱥᱠᱟᱹ ᱵᱩᱡᱩᱜᱼᱟ ᱛᱚ ᱤᱧ ᱛᱤᱱᱟᱹᱜ ᱵᱷᱳᱨ ᱤᱧ ᱛᱟᱦᱮᱱᱟ ᱩᱱ ᱵᱷᱳᱨ ᱫᱚ ᱠᱚᱲᱟ ᱠᱩᱲᱤ ᱜᱤᱫᱽᱨᱟᱹ ᱠᱚ ᱥᱟᱱᱟᱢ ᱠᱚ ᱮᱠᱫᱚᱢ ᱨᱟᱹᱥᱠᱟᱹ ᱛᱮᱠᱚ ᱮᱱᱮᱡ ᱠᱟᱱᱟ ᱥᱮᱨᱮᱧᱮᱜᱼᱟ ᱠᱚ ᱛᱚ ᱛᱤᱱᱟᱹᱜ ᱵᱷᱳᱨᱤᱧ ᱛᱟᱦᱮᱱᱟ ᱩᱱᱟᱹᱜ ᱵᱷᱳᱨ ᱫᱚ ᱨᱟᱹᱥᱠᱟᱹ ᱨᱟᱹᱥᱠᱤ ᱟᱨ ᱟᱯᱱᱟᱨ ᱦᱟᱲᱟᱢ ᱦᱚᱲ ᱫᱚ ᱧᱤᱫᱟᱹ ᱰᱷᱮᱨ ᱦᱩᱭ ᱞᱮᱱ ᱠᱷᱟᱱ ᱫᱚ ᱪᱮᱫ ᱮᱢ ᱪᱤᱠᱟᱹᱭᱟ ᱜᱤᱛᱤᱡ ᱵᱟᱲᱤᱡ ᱤᱧ ᱜᱮ ᱟᱨ ᱰᱷᱮᱨ ᱫᱚ ᱵᱟᱹᱧ ᱢᱮᱱᱟ ᱵᱟᱹᱧ ᱢᱮᱱ